ᱟᱞᱮ ᱫᱚ ᱯᱟᱹᱴᱭᱟᱹ ᱞᱮ ᱜᱟᱞᱟᱝᱼᱟ ᱟᱨ ᱡᱚᱱᱚᱜ ᱦᱚᱞᱮ ᱜᱟᱞᱟᱝᱼᱟ ᱟᱨ ᱯᱟᱹᱴᱭᱟᱹ ᱫᱚ ᱦᱩᱭᱩᱜ ᱠᱟᱱᱟ ᱡᱮᱢᱚᱱ ᱠᱷᱤᱡᱩᱨ ᱥᱟᱠᱟᱢ ᱜᱮᱫ ᱟᱹᱜᱩ ᱠᱟᱛᱮ ᱞᱮ ᱨᱚᱦᱚᱲᱟ ᱟᱨ ᱢᱚᱡᱽ ᱜᱮ ᱥᱟᱞᱟ ᱥᱟᱯᱟ ᱠᱟᱛᱮ ᱚᱱᱟ ᱛᱮ ᱯᱟᱹᱴᱭᱟᱹ ᱞᱮ ᱜᱟᱞᱟᱝᱼᱟ ᱟᱨ ᱡᱚᱱᱚᱜ ᱦᱚᱸ ᱞᱮ ᱜᱟᱞᱟᱝᱼᱟ ᱡᱚᱱᱚᱜ ᱫᱚ ᱡᱮᱢᱚᱱ ᱧᱟᱢᱚᱜ ᱠᱟᱱᱟ ᱥᱤᱨᱟᱹᱢ ᱪᱤᱨᱟᱹᱞᱮ ᱪᱟᱞᱟᱜ ᱠᱟᱱᱟ ᱜᱟᱰᱟ ᱟᱸᱲᱮ ᱥᱤᱨᱟᱹᱢ ᱪᱤᱨᱟᱹ ᱟᱹᱜᱩ ᱠᱟᱛᱮ ᱛᱟᱥᱮ ᱨᱚᱦᱚᱲ ᱟᱞᱮ ᱟᱨ ᱚᱱᱟ ᱱᱟᱥᱮ ᱟᱨ ᱨᱮ ᱫᱟᱜ ᱪᱟᱹᱰᱚ ᱠᱟᱛᱮ ᱱᱟᱥᱮᱭᱟᱜ ᱞᱚᱦᱚᱫ ᱧᱚᱜ ᱠᱟᱛᱮ ᱛᱟᱨᱯᱚᱨᱮ ᱢᱚᱡᱽ ᱜᱤ ᱥᱤᱨᱟᱹᱢ ᱦᱚᱞᱮ ᱜᱟᱞᱟᱝᱼᱟ ᱡᱚᱱᱚᱜ ᱦᱚᱸ ᱞᱮ ᱜᱟᱞᱟᱝᱼᱟ ᱚᱱᱮ ᱚᱱᱠᱟ ᱞᱮᱠᱟ ᱛᱮ ᱛᱟᱭᱚᱢ ᱛᱮ ᱫᱤᱠᱩ ᱠᱩ ᱟᱞᱮ ᱚᱲᱟᱜ ᱠᱷᱚᱱ ᱚᱱᱟ ᱠᱚ ᱤᱫᱤᱭᱟ ᱯᱩᱭᱥᱟᱹ ᱚᱱᱟ ᱠᱷᱚᱱ ᱜᱮ ᱯᱩᱭᱥᱟᱹ ᱞᱮ ᱨᱚᱡᱽᱜᱟᱨᱟ ᱟᱨ ᱚᱱᱠᱟ ᱴᱮ ᱟᱞᱮ ᱫᱚᱞᱮ ᱥᱚᱝᱥᱟᱨ ᱞᱮ ᱪᱟᱞᱟᱣ ᱛᱟᱞᱮᱭᱟ